ᱢᱚᱬᱮ ᱜᱚᱴᱟᱝ ᱚᱱᱠᱟᱱ ᱢᱚᱦᱤᱛ ᱵᱟᱵᱚᱛ ᱫᱚ ᱱᱤᱭᱟᱹ ᱠᱚ ᱦᱩᱭᱩᱜ ᱠᱟᱱᱟ ᱢᱚᱬᱮ ᱯᱷᱟᱹᱜᱩᱱ ᱜᱮᱞᱵᱟᱨ ᱪᱟᱹᱛ ᱵᱟᱜᱮ ᱵᱟᱨ ᱢᱟᱜᱽ ᱯᱮᱜᱮᱞ ᱡᱩᱱ ᱵᱟᱜᱮ ᱵᱟᱨ ᱫᱤᱥᱚᱢᱵᱚᱨ